ᱤᱧᱟᱹᱜ ᱴᱚᱴᱷᱟᱨᱮ ᱥᱟᱸᱜᱷᱟᱨᱤᱭᱟᱹ ᱠᱚ ᱟᱹᱜᱩᱭ ᱠᱚ ᱞᱟᱹᱜᱤᱫ ᱫᱤᱥᱼᱦᱩᱫᱤᱥ ᱫᱚ ᱡᱮ ᱨᱟᱥᱛᱟ ᱜᱟᱹᱰᱤ ᱥᱟᱦᱚᱵᱚᱜ ᱞᱮᱠᱟ ᱵᱮᱱᱟᱣ ᱦᱩᱭᱩᱜᱼᱟ ᱮᱵᱚᱝ ᱴᱷᱤᱠ ᱴᱷᱟᱠ ᱡᱟᱭᱜᱟ ᱵᱮᱱᱟᱣ ᱦᱩᱭᱩᱜᱼᱟ ᱡᱮᱢᱚᱱ ᱡᱷᱚᱨᱱᱟ ᱡᱮᱢᱚᱱ ᱰᱮᱢ ᱤᱱᱠᱟᱹ ᱵᱮᱱᱟᱣ ᱦᱩᱭᱩᱜᱼᱟ ᱟᱨ ᱡᱟᱦᱟᱸᱭ ᱵᱟᱨᱯᱮ ᱫᱤᱱ ᱛᱟᱦᱮᱱᱟᱠᱚ ᱡᱟᱭᱜᱟ ᱠᱚ ᱧᱮᱞᱟ ᱩᱱᱠᱩ ᱞᱟᱹᱜᱤᱫ ᱛᱟᱦᱮᱱ ᱞᱟᱹᱜᱤᱫ ᱡᱟᱭᱜᱟ ᱵᱮᱵᱚᱥᱛᱷᱟ ᱦᱩᱭᱩᱜᱼᱟ ᱮᱵᱚᱝ ᱵᱷᱟᱹᱜᱤ ᱵᱷᱟᱹᱜᱤ ᱫᱟᱨᱮ ᱥᱟᱠᱟᱢ ᱵᱟᱦᱟ ᱫᱟᱨᱮᱠᱚ ᱨᱚᱦᱚᱭ ᱞᱟᱹᱜᱤᱫ ᱠᱩᱨᱩᱢᱩᱴᱩᱭ ᱦᱩᱭᱩᱜᱼᱟ ᱛᱟᱨᱯᱚᱨ ᱚᱲᱟᱜ ᱫᱩᱣᱟᱹᱨ ᱪᱮᱨᱦᱟ ᱠᱟᱞᱟᱨ ᱵᱷᱟᱹᱜᱤ ᱧᱚᱜ ᱠᱟᱞᱟᱨ ᱦᱩᱭᱩᱜᱼᱟ ᱛᱟᱨᱯᱚᱨ ᱰᱟᱦᱟᱨ ᱫᱷᱟᱨᱮ ᱠᱚᱨᱮᱫ ᱡᱚᱼᱵᱤᱞᱤ ᱫᱟᱨᱮ ᱠᱚ ᱨᱚᱦᱚᱭ ᱦᱩᱭᱩᱜᱼᱟ ᱡᱟᱦᱟᱸ ᱡᱟᱦᱟᱸ ᱵᱷᱟᱹᱜᱤ ᱡᱚᱜᱼᱟ ᱵᱷᱟᱹᱜᱤ ᱥᱤᱵᱤᱞᱟ ᱛᱟᱨᱯᱚᱨ ᱱᱟᱞᱟ ᱠᱚ ᱛᱚᱞ ᱦᱩᱭᱩᱜᱼᱟ ᱰᱮᱢ ᱵᱮᱱᱟᱣ ᱦᱩᱭᱩᱜᱼᱟ ᱡᱮᱢᱚᱱ ᱦᱚᱲ ᱠᱚᱠᱚ ᱵᱩᱡᱽᱢᱟ ᱦᱟᱸᱰᱮ ᱵᱷᱟᱹᱜᱤ ᱡᱟᱭᱜᱟ ᱠᱚ ᱵᱮᱱᱟᱣ ᱟᱠᱟᱫᱟ ᱪᱟᱞᱟᱜ ᱦᱩᱭᱩᱜᱼᱟ ᱛᱟᱨᱯᱚᱨ ᱤᱱᱠᱟᱹᱜᱮ ᱵᱟᱦᱟ ᱫᱟᱨᱮ ᱠᱚ ᱨᱚᱦᱚᱭ ᱦᱩᱭᱩᱜᱼᱟ ᱛᱟᱨᱯᱚᱨ ᱦᱚᱲᱠᱚ ᱠᱷᱚᱵᱚᱨ ᱟᱠᱚ ᱦᱩᱭᱩᱜᱼᱟ ᱡᱮ ᱦᱟᱸᱰᱮ ᱵᱷᱟᱹᱜᱤ ᱵᱷᱟᱹᱜᱤ ᱡᱤᱱᱤᱥ ᱵᱮᱱᱟᱣ ᱟᱠᱟᱱᱟ ᱤᱱᱠᱟᱹ ᱵᱷᱟᱜᱤ ᱵᱷᱟᱹᱜᱤ ᱵᱮᱱᱟᱣ ᱦᱩᱭᱩᱜᱼᱟ ᱛᱚᱵᱮ ᱠᱷᱟᱱ ᱥᱟᱸᱜᱷᱟᱨᱤᱭᱟᱹ ᱠᱚ ᱟᱹᱜᱩ ᱞᱟᱹᱜᱤᱫ ᱦᱤᱡᱩᱜ ᱟᱠᱚ ᱮᱵᱚᱝ ᱟᱠᱚ ᱛᱮᱦᱚᱸ ᱠᱚ ᱦᱤᱡᱩᱜᱼᱟ ᱛᱟᱨᱯᱚᱨᱮ ᱵᱮᱵᱚᱥᱛᱷᱟ ᱛᱟᱦᱮᱱᱟ ᱡᱚᱛᱚᱱᱟᱜ ᱜᱮ ᱡᱚᱢᱼᱧᱩ ᱞᱚᱡᱽ ᱚᱱᱟᱠᱚ